ᱡᱮᱦᱮᱛᱩ ᱟᱵᱚ ᱱᱚᱜᱼᱚᱭ ᱠᱷᱚᱵᱚᱨ ᱠᱟᱜᱚᱡᱽ ᱠᱚᱨᱮᱜ ᱡᱟᱦᱟᱱᱟᱜ ᱚᱜᱷᱚᱴᱚᱱ ᱠᱚ ᱜᱷᱚᱴᱟᱜ ᱠᱟᱱᱟ ᱡᱮᱦᱮᱛᱩ ᱵᱚᱱ ᱧᱮᱞᱮᱜᱼᱟ ᱟᱵᱚ ᱫᱚ ᱡᱮᱢᱚᱱ ᱡᱟᱦᱟᱸ ᱠᱚ ᱯᱮᱯᱟᱨ ᱠᱚᱨᱮᱜ ᱡᱟᱦᱟᱸ ᱩᱰᱩᱠᱚᱜ ᱠᱟᱱᱟ ᱡᱟᱦᱟᱸ ᱫᱩᱨᱜᱷᱚᱴᱚᱱᱟ ᱠᱚ ᱮᱢᱟᱱ ᱡᱟᱦᱟᱸᱭ ᱠᱚᱠᱚ ᱵᱷᱤᱫᱟᱹᱲᱚᱜ ᱠᱟᱱᱟ ᱢᱚᱴᱚᱨ ᱥᱟᱭᱠᱮᱞ ᱜᱟᱹᱰᱤ ᱠᱚᱛᱮ ᱠᱚ ᱵᱷᱤᱫᱟᱹᱲᱚᱜ ᱠᱟᱱᱟ ᱪᱮᱫᱟᱜ ᱟᱵᱚ ᱫᱚ ᱥᱚᱠᱛᱚ ᱵᱚᱱ ᱧᱮᱞᱮᱫᱼᱟ ᱢᱟᱱᱮ ᱡᱮ ᱵᱟᱥᱛᱚᱵᱽ ᱵᱚᱱ ᱧᱮᱞᱮᱫᱼᱟ ᱡᱮ ᱡᱟᱦᱟᱸ ᱵᱟᱡᱟᱨ ᱵᱟᱡᱟᱨ ᱠᱚᱨᱮ ᱠᱚ ᱛᱟᱦᱮᱱᱟ ᱩᱱᱠᱩ ᱡᱚᱛᱚ ᱠᱚ ᱧᱮᱞ ᱫᱟᱲᱮᱭᱟᱜ ᱢᱟ ᱡᱟᱦᱟᱸ ᱛᱤᱱᱟᱹᱜ ᱯᱮᱯᱟᱨ ᱯᱟᱲᱦᱟᱜ ᱠᱚ ᱵᱟᱲᱟᱭᱟᱠᱚ ᱡᱚᱛᱚ ᱠᱚ ᱡᱮ ᱟᱠᱚ ᱡᱟᱦᱟᱸ ᱛᱤᱱᱟᱹᱜ ᱥᱚᱨᱴ ᱛᱮ ᱦᱩᱭᱩᱜ ᱠᱟᱱᱟ ᱚᱱᱟᱫᱚ ᱠᱤᱪᱷᱩᱭᱟ ᱡᱟᱦᱟᱸ ᱛᱤᱱᱟᱹᱜ ᱯᱮᱯᱟᱨ ᱠᱚ ᱯᱮᱯᱟᱨ ᱪᱷᱟᱯᱟ ᱵᱟᱞᱟ ᱢᱮᱱᱟᱜ ᱠᱚᱣᱟ ᱩᱱᱠᱩ ᱫᱚ ᱡᱮᱢᱚᱱ ᱠᱤᱪᱷᱤ ᱱᱟᱥᱮ ᱩᱰᱤᱡ ᱜᱟᱜ ᱜᱟᱵᱟᱱ ᱠᱟᱛᱮᱫ ᱠᱚ ᱚᱞᱮᱫᱼᱟ ᱡᱮ ᱱᱚᱣᱟᱫᱚ ᱱᱚᱝᱠᱟ ᱦᱩᱭ ᱠᱟᱱᱟ ᱡᱮ ᱱᱚᱣᱟ ᱫᱚ ᱱᱚᱝᱠᱟ ᱦᱩᱭ ᱠᱟᱱᱟ ᱚᱱᱟ ᱠᱷᱟᱹᱛᱤᱨ ᱩᱱᱠᱩ ᱫᱚ ᱠᱤᱪᱷᱤ ᱵᱟᱥᱛᱚᱵᱽ ᱨᱮ ᱠᱤᱪᱷᱤ ᱢᱟᱱᱮ ᱡᱟᱦᱟᱸ ᱛᱤᱱᱟᱹᱜ ᱵᱟᱡᱟᱨ ᱯᱷᱟᱡᱟᱨ ᱮᱢᱟᱱ ᱛᱮᱢᱟᱱ ᱠᱚᱨᱮᱜ ᱥᱠᱩᱞ ᱠᱚᱞᱮᱡᱽ ᱠᱚᱨᱮᱜ ᱛᱟᱦᱮᱱᱟᱠᱚ ᱢᱟᱥᱴᱟᱨ ᱠᱚ ᱡᱮᱦᱮᱛᱩ ᱚᱱᱟ ᱫᱚᱠᱚ ᱧᱮᱞ ᱫᱟᱲᱮᱭᱟᱜᱼᱟ ᱡᱮ ᱥᱚᱨᱴ ᱛᱮ ᱦᱩᱭ ᱠᱚᱜ ᱢᱟ ᱡᱚᱛᱚ ᱦᱚᱲ ᱢᱟ ᱵᱟᱵᱚᱱ ᱧᱮᱞ ᱫᱟᱲᱮᱭᱟᱜᱼᱟ ᱡᱚᱛᱚ ᱦᱚᱲ ᱢᱟ ᱵᱟᱵᱚᱱ ᱧᱮᱞ ᱫᱟᱲᱮᱭᱟᱜᱼᱟ ᱚᱱᱟ ᱠᱷᱟᱹᱛᱤᱨ ᱡᱟᱦᱟᱸ ᱛᱤᱱᱟᱹᱜ ᱯᱮᱯᱟᱨ ᱵᱟᱞᱟ ᱠᱚ ᱢᱮᱱᱟᱜ ᱠᱚᱣᱟ ᱩᱱᱠᱩ ᱠᱚ ᱩᱱᱠᱩ ᱠᱚ ᱱᱚᱣᱟ ᱫᱚ ᱠᱤᱪᱷᱤ ᱠᱤᱪᱷᱤ ᱜᱟᱜ ᱜᱟᱵᱟᱱ ᱠᱟᱛᱮᱫ ᱠᱚ ᱚᱞᱟ ᱠᱤᱪᱷᱤ ᱡᱟᱦᱟᱸ ᱜᱷᱚᱴᱟᱣ ᱠᱚᱜᱼᱟ ᱥᱚᱨᱴ ᱛᱮᱢᱟ ᱵᱟᱠᱚ ᱚᱞᱟ ᱠᱤᱪᱷᱤ ᱡᱮᱢᱚᱱ ᱡᱚᱛᱚ ᱦᱚᱲ ᱠᱚ ᱯᱟᱲᱦᱟᱣ ᱫᱟᱲᱮᱭᱟᱜ ᱢᱟ ᱡᱮ ᱱᱚᱣᱟ ᱫᱚ ᱱᱚᱝᱠᱟ ᱠᱟᱛᱮᱫ ᱜᱷᱚᱴᱟᱣ ᱠᱟᱱᱟ ᱚᱱᱟ ᱠᱷᱟᱹᱛᱤᱨ ᱵᱟᱥᱛᱚᱵᱽ ᱨᱮ ᱡᱟᱦᱟᱸ ᱛᱤᱱᱟᱹᱜ ᱵᱟᱥᱛᱚᱵᱽ ᱨᱮ ᱩᱱᱠᱩ ᱠᱚ ᱛᱟᱦᱮᱱᱟ ᱠᱚ ᱵᱟᱡᱟᱨ ᱯᱷᱟᱡᱟᱨ ᱠᱚᱨᱮ ᱠᱚ ᱛᱟᱦᱮᱱᱟ ᱩᱱᱠᱩ ᱠᱚ ᱧᱮᱞ ᱫᱟᱲᱮᱭᱟᱜᱼᱟ ᱡᱮ ᱱᱚᱣᱟ ᱫᱚ ᱱᱚᱝᱠᱟ ᱠᱟᱛᱮᱫ ᱜᱷᱚᱴᱟᱣ ᱠᱟᱱᱟ ᱥᱚᱨᱴ ᱠᱟᱛᱮᱫ ᱚᱱᱟ ᱠᱷᱟᱹᱛᱤᱨ ᱵᱟᱠᱚ ᱚᱞᱟ ᱡᱮ ᱦᱟᱱᱛᱮ ᱱᱟᱛᱮ ᱡᱟᱦᱟᱱᱟᱜ ᱜᱮ ᱩᱱᱟᱹᱜ ᱛᱟᱭᱚᱢ ᱧᱚᱜ ᱩᱱᱟᱹᱝ ᱱᱟᱥᱮ ᱠᱤᱪᱷᱤ ᱜᱟᱜ ᱜᱟᱵᱟᱱ ᱠᱟᱛᱮᱫ ᱠᱚ ᱚᱞᱟᱠᱚ ᱟᱨ ᱡᱟᱦᱟᱸ ᱛᱤᱱᱟᱹᱜ ᱠᱚᱨᱮᱜ ᱠᱚ ᱛᱟᱦᱮᱱᱟᱠᱚ ᱚᱞ ᱪᱮᱫᱚᱜ ᱚᱠᱚᱭ ᱫᱚ ᱴᱷᱤᱠᱟᱹᱭ ᱢᱟ ᱱᱚᱣᱟ ᱫᱚ ᱱᱚᱰᱮ ᱱᱚᱝᱠᱟ ᱚᱱᱠᱟ ᱫᱩᱨᱜᱷᱚᱴᱚᱱᱟ ᱢᱟᱱᱮ ᱵᱷᱤᱸᱫᱟᱹᱲ ᱠᱟᱱᱟ ᱠᱚ ᱵᱟᱠᱷᱟᱱ ᱜᱟᱹᱰᱤ ᱛᱮᱱᱟᱜ ᱮᱠᱥᱤᱰᱮᱱᱴ ᱠᱳᱨ ᱠᱟᱱᱟ ᱠᱚ ᱚᱱᱟ ᱠᱷᱟᱹᱛᱤᱨ ᱚᱱᱟ ᱯᱮᱯᱟᱨ ᱨᱮᱫᱚ ᱠᱚ ᱵᱟᱥᱛᱚᱵᱽ ᱨᱮ ᱡᱮᱢᱚᱱ ᱡᱟᱦᱟᱸ ᱛᱤᱱᱟᱹᱜ ᱥᱟᱺᱜᱤᱧ ᱠᱚᱨᱮ ᱠᱚ ᱛᱟᱦᱮᱱ ᱡᱚᱛᱚ ᱠᱚ ᱧᱮᱞ ᱫᱟᱲᱮᱭᱟᱜᱼᱟ ᱠᱚ ᱟᱨᱠᱚ ᱵᱟᱰᱟᱭ ᱫᱟᱲᱮᱭᱟᱜᱼᱟ